ᱟᱹᱞᱤᱧᱟᱜ ᱡᱤᱭᱚᱱ ᱫᱚ ᱱᱟᱦᱟᱜ ᱟᱹᱞᱤᱧ ᱯᱟᱲᱦᱟᱣ ᱠᱟᱛᱮᱫ ᱡᱮ ᱵᱮᱱᱟᱜ ᱥᱟᱱᱟᱭᱮᱫ ᱞᱤᱧᱟᱹ ᱟᱨ ᱚᱱᱟ ᱥᱟᱶᱛᱮ ᱟᱹᱞᱤᱧ ᱟᱭᱢᱟ ᱚᱱᱠᱟᱱ ᱠᱟᱛᱷᱟ ᱠᱚ ᱩᱭᱦᱟᱹᱨ ᱢᱮᱱᱟᱜᱼᱟ ᱡᱮ ᱟᱹᱛᱩ ᱫᱤᱥᱚᱢᱨᱮ ᱵᱮᱱᱟᱣ ᱠᱟᱛᱮᱫ ᱟᱹᱞᱤᱧ ᱥᱤᱠᱷᱱᱟᱹᱛ ᱞᱤᱧ ᱮᱢ ᱫᱟᱲᱮᱭᱟᱠᱚ ᱢᱟ ᱟᱫᱚ ᱚᱱᱠᱟ ᱟᱞᱤᱧ ᱦᱩᱰᱤᱧ ᱵᱚᱭᱦᱟ ᱠᱚ ᱢᱤᱥᱨᱟ ᱠᱚ ᱟᱨ ᱥᱟᱶᱛᱮ ᱟᱨᱦᱚᱸ ᱟᱭᱢᱟ ᱵᱟᱹᱵᱩ ᱛᱟᱠᱚ ᱢᱮᱱᱟᱜ ᱠᱚᱣᱟ ᱩᱱᱠᱩ ᱠᱚ ᱦᱚᱛᱮᱛᱮ ᱚᱱᱟ ᱨᱮᱱᱟᱜ ᱟᱹᱞᱤᱧ ᱱᱤᱭᱮ ᱜᱮ ᱟᱹᱞᱤᱧᱟᱜ ᱡᱤᱭᱚᱱ ᱵᱟᱨᱮ ᱛᱮᱞᱤᱧ ᱤᱱᱟᱹ ᱩᱭᱦᱟᱹᱨ ᱢᱮᱱᱟᱜ ᱛᱟᱹᱞᱤᱧᱟ ᱟᱨᱦᱚᱸ ᱚᱱᱠᱟᱱ ᱠᱟᱛᱷᱟ ᱠᱚ ᱞᱮᱠᱟᱛᱮ ᱟᱨ ᱟᱯᱱᱟᱨ ᱡᱤᱭᱚᱱ ᱞᱮᱠᱟᱛᱮ ᱡᱮ ᱟᱹᱰᱤᱜᱟᱱ ᱚᱱᱠᱟᱱ ᱩᱭᱦᱟᱹᱨ ᱢᱮᱱᱟᱜᱼᱟ ᱡᱮ ᱨᱮ ᱡᱟᱦᱟᱱᱟᱜ ᱟᱭᱳᱼᱵᱟᱵᱟ ᱥᱮ ᱚᱱᱠᱟᱱ ᱮᱴᱠᱮᱴᱚᱬᱮ ᱨᱮ ᱟᱞᱚᱠᱤᱱ ᱯᱟᱲᱟᱜᱼᱢᱟ ᱟᱨ ᱚᱱᱠᱟᱱᱟᱜ ᱫᱩᱠᱷ ᱠᱚᱥᱴᱚ ᱟᱞᱚᱠᱤᱱ ᱧᱟᱢ ᱢᱟ ᱡᱮ ᱟᱵᱟᱨ ᱱᱩᱠᱤᱱᱟᱜ ᱱᱤᱡᱮᱨᱟᱜ ᱩᱭᱦᱟᱹᱨ ᱛᱮ ᱡᱟᱦᱟᱸ ᱵᱩᱡᱷᱟᱹᱜᱼᱟ ᱡᱮ ᱠᱤᱪᱷᱩ ᱠᱤᱪᱷᱩᱜᱟᱱ ᱠᱟᱛᱷᱟ ᱦᱚᱸ ᱩᱭᱦᱟᱹᱨᱚᱜᱼᱟ ᱡᱮ ᱚᱞᱚᱜ ᱯᱟᱲᱦᱟᱣ ᱡᱟᱦᱟᱸᱭᱟᱜ ᱢᱮᱱᱟᱜᱼᱟ ᱡᱟᱦᱟᱸ ᱛᱤᱱᱟᱹᱜ ᱟᱵᱚ ᱵᱚᱱ ᱴᱷᱩᱴᱟᱹᱣ ᱟᱠᱟᱱᱟ ᱚᱱᱟᱠᱚ ᱵᱟᱨᱮ ᱛᱮ ᱟᱹᱞᱤᱧ ᱟᱹᱵᱤᱱ ᱴᱷᱮᱱ ᱱᱚᱣᱟ ᱜᱮ ᱢᱮᱱ ᱥᱟᱱᱟᱭᱮᱫ ᱞᱤᱧᱟᱹ ᱡᱮ ᱱᱤᱭᱟᱹ ᱠᱚ ᱵᱟᱨᱮ ᱛᱮᱜᱮ ᱟᱹᱞᱤᱧᱟᱜ ᱢᱮᱱᱮᱫ ᱫᱚ ᱢᱮᱱᱟᱜᱼᱟ ᱟᱨ ᱚᱱᱠᱟᱱ ᱠᱟᱛᱷᱟ ᱞᱮᱠᱟᱛᱮ ᱟᱨ ᱚᱱᱠᱟ ᱜᱮ ᱢᱟᱱᱮ ᱟᱹᱞᱤᱧᱟᱜ ᱵᱮᱱᱟᱣ ᱨᱮᱱᱟᱜ ᱠᱩᱠᱢᱩ ᱫᱚ ᱠᱟᱱᱟ ᱟᱨ ᱚᱱᱟ ᱩᱭᱦᱟᱹᱨ ᱛᱮᱜᱮ ᱟᱹᱞᱤᱧ ᱞᱟᱦᱟ ᱥᱮᱫᱞᱤᱧ ᱠᱟᱛᱷᱟᱞᱤᱧ ᱨᱟᱠᱟᱵᱽ ᱟᱠᱟᱫᱼᱟ ᱟᱨ ᱚᱱᱟ ᱢᱮᱱ ᱠᱟᱛᱮᱫ ᱜᱮ ᱟᱹᱞᱤᱧᱟᱜ ᱱᱚᱣᱟ ᱵᱚᱠᱛᱚᱵᱽᱵᱚᱞᱤᱧ ᱢᱩᱪᱟᱹᱫ ᱠᱟᱜ ᱠᱟᱱᱟ